ᱱᱮᱛᱟᱨ ᱫᱚ ᱠᱳᱞᱠᱟᱛᱟᱨᱮ ᱢᱮᱱᱟᱜᱼᱟ ᱟᱨ ᱵᱟᱝ ᱚᱸᱰᱮ ᱫᱚ ᱟᱹᱰᱤ ᱱᱟᱯᱟᱭ ᱱᱟᱯᱟᱭ ᱮᱱᱮᱡ ᱥᱮᱨᱮᱧ ᱥᱮ ᱨᱚᱲ ᱥᱮ ᱟᱹᱰᱤ ᱱᱟᱯᱟᱭ ᱱᱟᱯᱟᱭᱟᱜ ᱜᱚᱞᱯᱚ ᱮᱢᱟᱱ ᱠᱚᱦᱚᱸ ᱟᱸᱡᱚᱢᱚᱜᱼᱟ ᱡᱮ ᱟᱸᱡᱚᱢ ᱛᱟᱦᱮᱱ ᱵᱚᱱ ᱦᱮᱸ ᱪᱮ ᱢᱮᱱᱠᱷᱟᱱ ᱚᱱᱟ ᱠᱚ ᱟᱸᱡᱚᱢ ᱠᱟᱛᱮᱫ ᱦᱚᱸ ᱟᱹᱰᱤ ᱨᱟᱹᱥᱠᱟᱜᱮ ᱵᱩᱡᱷᱟᱹᱜᱼᱟ ᱟᱨ ᱵᱟᱝ ᱱᱟᱯᱟᱭ ᱦᱚᱸ ᱪᱮ ᱚᱱᱟ ᱥᱟᱱᱟᱢ ᱫᱤᱥᱚᱢ ᱨᱮᱱᱟᱜ ᱠᱟᱛᱷᱟ ᱠᱚ ᱟᱸᱡᱚᱢᱚᱜᱼᱟ ᱟᱨ ᱵᱟᱝ ᱠᱟᱛᱷᱟ ᱠᱚ ᱵᱟᱲᱟᱭᱚᱜᱼᱟ ᱟᱹᱰᱤ ᱞᱮᱠᱟᱱᱟᱜ ᱢᱮᱱᱠᱷᱟᱱ ᱚᱱᱠᱟᱱ ᱠᱟᱛᱷᱟ ᱦᱚᱸ ᱟᱸᱡᱚᱢ ᱦᱩᱭᱩᱜ ᱜᱮᱭᱟ ᱱᱟᱯᱟᱭ ᱱᱟᱯᱟᱭᱟᱜ ᱠᱟᱛᱷᱟ ᱠᱚ ᱟᱨᱵᱟᱝ ᱥᱮᱨᱮᱧ ᱠᱚ ᱠᱟᱹᱦᱱᱤ ᱠᱩᱫᱩᱢ ᱮᱢᱟᱱ ᱱᱟᱣᱟ ᱱᱟᱣᱟᱱᱟᱜ ᱟᱨᱵᱟᱝ ᱟᱹᱰᱤ ᱞᱮᱠᱟᱱᱟᱜ ᱥᱚᱢᱟᱪᱟᱨ ᱮᱢᱟᱱ ᱠᱚᱦᱚᱸ ᱵᱟᱲᱟᱭᱚᱜᱼᱟ ᱪᱮ ᱴᱷᱤᱠᱟᱹᱜᱼᱟ ᱥᱮ ᱱᱟᱯᱟᱭ ᱱᱟᱯᱟᱭᱟᱜ ᱥᱤᱠ ᱧᱟᱢᱚᱜᱼᱟ ᱟᱨᱵᱟᱝ ᱱᱟᱯᱟᱭ ᱱᱟᱯᱟᱭᱟᱜ ᱨᱚᱲ ᱞᱟᱸᱫᱟ ᱦᱚᱸ ᱵᱟᱲᱟᱭᱚᱜᱼᱟ ᱡᱮ ᱤᱱᱠᱟᱹ ᱱᱤᱱᱠᱟᱹ ᱪᱮ ᱚᱱᱟ ᱦᱟᱱᱟ ᱟᱹᱛᱩ ᱫᱤᱥᱚᱢ ᱨᱮ ᱦᱟᱱᱠᱟ ᱪᱮ ᱱᱚᱝᱠᱟ ᱦᱩᱭᱮᱱᱟ ᱡᱚᱛᱚ ᱨᱚᱠᱚᱢ ᱨᱮᱱᱟᱜ ᱫᱩᱠ ᱵᱤᱯᱚᱫ ᱮᱢᱟᱱ ᱠᱚᱦᱚᱸ ᱵᱟᱲᱟᱭ ᱫᱟᱲᱮᱭᱟᱜᱼᱟ ᱟᱨᱵᱟᱝ ᱱᱟᱯᱟᱭ ᱱᱟᱯᱟᱭ ᱠᱟᱛᱷᱟ ᱠᱚᱦᱚᱸ ᱵᱟᱲᱟᱭᱚᱜᱼᱟ ᱟᱨ ᱥᱮᱪᱮᱫ ᱧᱟᱢᱚᱜᱼᱟ ᱢᱮᱱᱛᱮ ᱱᱟᱥᱮ ᱚᱱᱟ ᱡᱟᱭᱜᱟᱨᱮ ᱤᱱᱠᱟᱹ ᱪᱮ ᱱᱤᱝᱠᱟᱹ ᱦᱩᱭᱮᱱᱟ ᱟᱨᱵᱟᱝ ᱦᱟᱱᱟ ᱱᱟᱣᱟ ᱟᱹᱰᱤ ᱞᱮᱠᱟᱱᱟᱜ ᱨᱚᱲ ᱞᱟᱸᱫᱟ ᱦᱚᱸ ᱵᱟᱲᱟᱭᱚᱜᱼᱟ ᱪᱮ ᱠᱟᱹᱦᱱᱤ ᱮᱢᱟᱱ ᱠᱚ ᱟᱸᱡᱚᱢᱚᱜᱼᱟ ᱟᱨ ᱵᱟᱝ ᱠᱟᱹᱦᱱᱤ ᱠᱚ ᱠᱩᱫᱩᱢ ᱠᱚ ᱮᱢᱟᱱ ᱠᱚ ᱟᱹᱰᱤ ᱞᱮᱠᱟᱱᱟᱜ ᱦᱚᱸ ᱧᱟᱢᱚᱜᱼᱟ ᱪᱮ ᱵᱟᱲᱟᱭᱚᱜᱼᱟ ᱥᱮᱵᱚᱱ ᱴᱷᱤᱠᱟᱹ ᱫᱟᱲᱮᱭᱟᱜᱼᱟ ᱚᱱᱝᱠᱟᱱ ᱚᱠᱟ ᱨᱮᱱᱟᱜ ᱪᱮ ᱚᱠᱚᱭᱮ ᱞᱟᱹᱭᱟᱢᱟ ᱥᱮ ᱚᱠᱚᱭ ᱴᱷᱮᱱᱮᱢ ᱪᱟᱞᱟᱜᱼᱟ ᱪᱤᱠᱟᱹᱢ ᱵᱟᱲᱟᱭ ᱠᱮᱭᱟ ᱫᱤᱥᱚᱢ ᱫᱩᱱᱤᱭᱟ ᱨᱮᱱᱟᱜ ᱠᱟᱛᱷᱟ ᱥᱮ ᱦᱟᱞᱪᱟᱞ ᱪᱮᱫ ᱞᱮᱠᱟ ᱦᱩᱭᱩᱜ ᱠᱟᱱᱟ ᱢᱮᱱᱛᱮᱫ ᱪᱮ ᱪᱮᱫ ᱞᱮᱠᱟ ᱦᱩᱭᱩᱜ ᱠᱟᱱᱟ ᱢᱮᱱᱛᱮᱫ ᱟᱨ ᱥᱮ ᱱᱟᱯᱟᱭ ᱱᱟᱯᱟᱭ ᱠᱟᱛᱷᱟᱦᱚᱸ ᱚᱠᱟᱨᱮᱢ ᱟᱸᱡᱚᱢᱟ ᱥᱮ ᱱᱟᱣᱟ ᱱᱟᱣᱟᱱᱟᱜ ᱠᱟᱛᱷᱟ ᱦᱚᱸ ᱚᱠᱟᱨᱮᱢ ᱟᱸᱡᱚᱢᱟ ᱥᱮ ᱵᱩᱜᱤ ᱵᱟᱹᱲᱤᱡᱦᱚᱸ ᱚᱠᱚᱭᱮ ᱞᱟᱹᱭᱟᱢᱟ ᱨᱮᱰᱤᱭᱳ ᱨᱮᱰᱤᱭᱳ ᱥᱮᱱᱴᱟᱨ ᱟᱨ ᱫᱚ ᱨᱮᱰᱤᱭᱳ ᱥᱮᱱᱴᱟᱨ ᱨᱮᱫᱚ ᱟᱹᱰᱤ ᱱᱟᱯᱟᱭ ᱜᱮᱭᱟ ᱟᱨ ᱤᱧᱫᱚ ᱚᱱᱟ ᱨᱮᱰᱤᱭᱳ ᱥᱮᱱᱴᱟᱨ ᱨᱮ ᱡᱟᱦᱟᱸ ᱡᱟᱦᱟᱸ ᱨᱚᱲ ᱟᱲᱟᱝ ᱥᱮ ᱨᱟᱦᱟ ᱟᱲᱟᱝ ᱪᱮ ᱨᱚᱲ ᱞᱟᱸᱫᱟ ᱮᱢᱟᱱ ᱛᱮᱭᱟᱜ ᱠᱟᱛᱷᱟ ᱮᱢᱟᱱ ᱠᱚ ᱟᱸᱡᱚᱢ ᱠᱟᱛᱮᱫ ᱟᱹᱰᱤ ᱠᱩᱥᱤ ᱨᱟᱹᱥᱠᱟᱹᱧ ᱵᱩᱡᱷᱟᱹᱣᱟ ᱟᱨᱵᱟᱝ ᱥᱤᱠ ᱦᱚᱸ ᱧᱟᱢᱚᱜᱼᱟ ᱪᱮ ᱥᱮᱪᱮᱫ ᱦᱚᱸ ᱧᱟᱢᱚᱜᱼᱟ ᱱᱟᱯᱟᱭ ᱱᱟᱯᱟᱭᱟᱜ ᱟᱨ ᱨᱟᱹᱥᱠᱟᱹ ᱦᱚᱸ ᱦᱤᱡᱩᱜᱼᱟ ᱪᱮ ᱱᱟᱥᱮᱧ ᱵᱟᱲᱟᱭ ᱫᱟᱲᱮᱭᱟᱜ ᱠᱟᱱᱟ ᱦᱟᱸᱰᱮ ᱪᱮ ᱱᱟᱸᱰᱮᱱᱟᱜ ᱠᱟᱛᱷᱟ ᱮᱢᱟᱱ ᱠᱚ ᱥᱮᱧ ᱴᱷᱤᱠᱟᱹ ᱫᱟᱲᱮᱭᱟᱜ ᱠᱟᱱᱟ ᱦᱟᱸᱰᱮ ᱥᱮ ᱱᱟᱸᱰᱮᱱᱟᱜ ᱠᱟᱛᱷᱟ ᱮᱢᱟᱱ ᱠᱚ